ᱡᱟᱦᱟᱸᱭ ᱠᱚ ᱥᱟᱱᱛᱟᱲᱤ ᱯᱟᱹᱨᱥᱤ ᱛᱮ ᱨᱚᱲ ᱥᱮ ᱚᱞᱚᱜ ᱯᱟᱲᱦᱟᱜ ᱵᱟᱝ ᱠᱚ ᱫᱟᱲᱮᱭᱟᱜᱼᱟ ᱩᱱᱠᱩ ᱥᱟᱱᱛᱟᱲᱤ ᱯᱟᱹᱨᱥᱤ ᱛᱮ ᱚᱞ ᱨᱚᱲ ᱥᱮᱬᱟ ᱦᱟᱠᱚ ᱦᱩᱭᱩᱜᱼᱟ ᱛᱚᱵᱮ ᱜᱮ ᱩᱱᱠᱩ ᱥᱟᱶ ᱥᱟᱱᱛᱟᱲᱤ ᱯᱟᱹᱨᱥᱤ ᱛᱮ ᱟᱵᱚ ᱵᱚᱱ ᱨᱚᱲ ᱞᱟᱸᱫᱟ ᱫᱟᱲᱮᱭᱟᱜᱼᱟ ᱥᱮ ᱩᱱᱠᱩ ᱵᱚᱱ ᱪᱮᱢᱮᱫ ᱦᱚᱪᱚ ᱫᱟᱲᱮᱭᱟᱠᱚᱣᱟ ᱟᱨ ᱵᱟᱝ ᱠᱷᱟᱱ ᱦᱚᱸ ᱡᱩᱫᱤ ᱵᱟᱝ ᱠᱚ ᱥᱮᱬᱟᱣ ᱠᱟᱜᱟ ᱨᱮᱦᱮᱸ ᱥᱟᱱᱛᱟᱲᱤ ᱯᱟᱹᱨᱥᱤ ᱛᱮ ᱞᱟᱹᱭ ᱟᱨ ᱩᱫᱩᱜ ᱥᱮ ᱤᱥᱟᱹᱨᱟ ᱛᱮ ᱚᱱᱟ ᱮᱢᱮᱡᱽ ᱫᱚ ᱩᱫᱩᱜᱟᱭ ᱦᱩᱭᱩᱜᱼᱟ ᱮᱱᱰᱮᱸᱠᱷᱟᱱ ᱜᱮ ᱩᱱᱤ ᱫᱚᱭ ᱵᱩᱡᱽ ᱫᱟᱲᱮᱭᱟᱜᱼᱟ ᱥᱮ ᱩᱱᱤ ᱫᱚ ᱵᱚᱱ ᱵᱩᱡᱷᱟᱹᱣ ᱫᱟᱲᱮᱭᱟᱭᱟ ᱟᱨ ᱥᱟᱱᱛᱟᱲᱤ ᱯᱟᱹᱨᱥᱤ ᱚᱞ ᱥᱮ ᱯᱟᱲᱦᱟᱣ ᱫᱟᱲᱮᱭᱟᱜ ᱠᱷᱟᱱ ᱢᱟ ᱟᱨ ᱱᱟᱯᱟᱭᱚᱜᱼᱟ